ᱥᱮᱹᱨᱮᱹᱧ ᱟᱠᱷᱲᱟᱨᱮ ᱥᱮᱹᱨᱮᱹᱧ ᱥᱮᱹᱨᱮᱹᱧᱛᱮ ᱞᱟᱸᱫᱟ ᱢᱩᱴᱷᱟᱹᱱ ᱥᱮ ᱥᱮᱹᱨᱮᱹᱧ ᱥᱮᱹᱨᱮᱹᱧᱛᱮ ᱦᱚᱲᱢᱚ ᱨᱮᱭᱟᱜ ᱦᱤᱞᱟᱹᱣ ᱠᱚ ᱚᱱᱠᱟ ᱞᱮᱠᱟᱛᱮ ᱥᱮᱹᱨᱮᱹᱧ ᱛᱟᱞᱟᱛᱮ ᱱᱚᱝᱠᱟ ᱞᱮᱠᱟ ᱛᱮᱜᱤᱧ ᱥᱚᱫᱚᱨᱟ